ᱦᱮᱸ ᱤᱧᱟᱹᱜ ᱵᱟᱰᱟᱭᱨᱮ ᱟᱭᱢᱟ ᱩᱯᱚᱡᱟᱛᱤ ᱱᱚᱝᱠᱟ ᱢᱮᱱᱟᱜ ᱠᱚᱣᱟ ᱡᱟᱦᱟᱸ ᱫᱚ ᱩᱱᱠᱩ ᱠᱚ ᱠᱟᱹᱢᱤ ᱵᱟᱲᱟᱭᱟ ᱡᱮ ᱱᱚᱝᱠᱟ ᱡᱟᱹᱞᱤᱭᱟᱹ ᱠᱚ ᱢᱮᱱᱟᱜ ᱠᱚᱣᱟ ᱥᱮ ᱢᱟᱦᱞᱮ ᱠᱚ ᱢᱮᱱᱟᱜ ᱠᱚᱣᱟ ᱱᱚᱰᱮ ᱟᱞᱮ ᱥᱩᱨ ᱨᱮᱜᱮ ᱛᱚ ᱩᱱᱠᱩ ᱫᱚ ᱢᱟᱦᱞᱮ ᱫᱚ ᱳᱭ ᱯᱷᱟᱹᱛᱭᱟᱹᱜ ᱴᱟᱹᱛᱭᱟᱹᱜ ᱨᱮᱭᱟᱜ ᱱᱚᱝᱠᱟ ᱵᱟᱥ ᱨᱮᱭᱟᱜ ᱡᱤᱱᱤᱥ ᱠᱚ ᱟᱭᱢᱟ ᱠᱤᱪᱷᱩ ᱠᱚ ᱠᱷᱟᱹᱪᱞᱟᱹᱜ ᱠᱚ ᱪᱮᱫ ᱠᱚᱠᱚ ᱵᱮᱱᱟᱣ ᱵᱮᱱᱟᱣ ᱵᱟᱲᱟᱭᱟ ᱟᱨ ᱡᱮ ᱡᱟᱹᱞᱭᱟᱹ ᱩᱱᱠᱩ ᱦᱟᱹᱠᱩ ᱠᱚᱠᱚ ᱥᱟᱵ ᱵᱟᱲᱟ ᱠᱚᱣᱟ ᱟᱨ ᱟ ᱠᱷᱨᱤᱧ ᱵᱟᱲᱟ ᱠᱚᱣᱟᱠᱚ ᱚᱱᱟ ᱛᱮᱜᱮ ᱩᱯᱟᱨᱡᱚᱱᱟ ᱠᱚ ᱟᱨ ᱟᱨᱦᱚᱸ ᱢᱮᱱᱟᱜ ᱠᱚᱣᱟ ᱡᱮ ᱠᱤᱪᱷᱩ ᱠᱤᱪᱷᱩ ᱩᱯᱚᱡᱟᱹᱛᱤ ᱢᱮᱱᱟᱜ ᱠᱚᱣᱟ ᱡᱮ ᱮᱢᱱᱤ ᱥᱟᱦᱟᱱ ᱴᱟᱦᱟᱱ ᱠᱚ ᱢᱟᱜ ᱵᱟᱲᱟᱭᱟ ᱦᱟᱸᱰᱮ ᱱᱷᱟᱰᱮ ᱟᱨ ᱚᱱᱟ ᱥᱟᱦᱟᱱ ᱴᱟᱦᱟᱱ ᱢᱟᱜ ᱢᱟᱜ ᱠᱟᱛᱮ ᱚᱱᱟᱫᱚ ᱵᱟᱡᱟᱨ ᱨᱮᱠᱚ ᱟᱹᱠᱷᱨᱤᱧᱟ ᱟᱠᱷᱨᱤᱧ ᱠᱟᱛᱮᱜ ᱚᱱᱟ ᱴᱟᱠᱟ ᱛᱮᱜᱮ ᱩᱱᱠᱩ ᱚᱱᱟ ᱜᱮᱠᱚ ᱩᱯᱟᱨᱡᱚᱱᱟ ᱚᱱᱟ ᱴᱟᱠᱟ ᱛᱮᱜᱮ ᱟᱭᱢᱟ ᱠᱤᱪᱷᱩ ᱠᱚ ᱠᱚᱨᱟᱣᱟ ᱩᱱᱠᱩ ᱫᱚ ᱩᱱᱠᱩᱣᱟᱜ ᱮᱢᱱᱤ ᱥᱮᱭ ᱨᱚᱠᱚᱢ ᱫᱚ ᱪᱮᱫᱦᱚᱸ ᱵᱟᱹᱱᱩᱜᱼᱟ ᱢᱮᱱᱛᱮ ᱛᱚ ᱚᱲᱟᱜ ᱫᱩᱣᱟᱹᱨ ᱠᱟᱹᱴᱤᱡ ᱠᱟᱹᱴᱤᱡ ᱡᱮ ᱢᱮᱱᱟᱜᱼᱟ ᱛᱚ ᱩᱱᱠᱩ ᱡᱚᱢ ᱧᱩ ᱵᱮᱵᱚᱥᱛᱷᱟ ᱟᱹᱰᱤ ᱠᱚᱥᱚ ᱛᱮᱠᱚ ᱪᱟᱞᱟᱜᱼᱟ ᱥᱮᱭ ᱨᱚᱠᱚᱢ ᱠᱤᱪᱷᱩ ᱫᱚ ᱵᱟᱹᱱᱩᱜ ᱛᱟᱠᱚᱣᱟ